ᱤᱧ ᱠᱚᱢᱚᱞ ᱤᱧ ᱞᱟᱹᱭ ᱮᱫᱟ ᱟᱪᱪᱷᱟ ᱟᱪᱪᱷᱟ ᱛᱟᱦᱚᱞᱮ ᱟᱞᱮᱞᱮ ᱠᱷᱚᱡᱚᱜ ᱠᱟᱱ ᱛᱟᱦᱮᱸᱱᱟ ᱚᱱᱟ ᱠᱚᱨᱮ ᱥᱮᱨᱚᱠᱚᱢ ᱠᱷᱮᱞ ᱚᱠᱟ ᱠᱚᱨᱮ ᱦᱮᱱᱟᱼᱟ ᱟᱪᱪᱷᱟ ᱛᱟᱦᱚᱞᱮ ᱢᱚᱴᱟ ᱢᱩᱴᱤ ᱵᱟᱝᱼᱟ ᱟᱹᱞᱤᱧ ᱪᱮᱫ ᱞᱤᱧ ᱞᱟᱹᱭ ᱮᱫ ᱛᱟᱦᱮᱸᱱᱟ ᱢᱚᱴᱟᱢᱩᱴᱤ ᱟᱞᱮᱦᱚᱸ ᱢᱟᱱᱮ ᱠᱳᱪᱟᱨ ᱫᱚᱨᱠᱟᱨ ᱛᱟᱞᱮ ᱢᱤᱫᱴᱟᱝ ᱛᱚᱻ ᱢᱟᱱᱮ ᱠᱳᱪᱟᱨ ᱡᱩᱫᱤ ᱚᱱᱠᱟ ᱵᱮᱵᱚᱥᱛᱷᱟ ᱢᱮᱱᱟᱼᱟ ᱛᱟᱦᱚᱞᱮ ᱟᱞᱤᱧ ᱟᱞᱮ ᱦᱚᱸ ᱢᱟᱱᱮ ᱯᱨᱟᱭ ᱪᱚᱞᱞᱤᱥ ᱯᱚᱧᱪᱟᱥ ᱡᱚᱱ ᱦᱮᱱᱟ ᱞᱮᱭᱟ ᱛᱳ ᱱᱚᱛᱮ ᱟᱞᱮ ᱵᱟᱝ ᱞᱮ ᱫᱟᱲᱤᱭᱟᱜ ᱠᱟᱱᱟ ᱠᱷᱮᱞᱟ ᱛᱚᱻ ᱟᱫᱚ ᱵᱟᱝᱟ ᱵᱟᱝᱟ ᱟᱫᱚ ᱟᱞᱮᱞᱮ ᱞᱟᱹᱭ ᱮᱫ ᱛᱟᱦᱮᱫ ᱟᱞᱮᱞᱮ ᱞᱟᱹᱭ ᱮᱫ ᱛᱟᱦᱮᱫ ᱪᱮᱫ ᱞᱮᱠᱟ ᱡᱮ ᱟᱹᱵᱤᱱ ᱡᱩᱫᱤ ᱵᱤᱱ ᱦᱮᱡ ᱠᱚᱜᱼᱟ ᱱᱚᱰᱮ ᱛᱟᱦᱚᱞᱮ ᱵᱷᱟᱹᱜᱤ ᱠᱚᱜᱟ ᱛᱚ ᱛᱳ ᱚᱱᱟ ᱢᱟᱛᱚ ᱦᱮᱜᱮ ᱟᱫᱚ ᱟᱹᱵᱤᱱ ᱵᱤᱱ ᱦᱮᱡ ᱟᱹᱵᱤᱱ ᱵᱤᱱ ᱦᱮᱡ ᱞᱮᱱ ᱠᱷᱟᱱ ᱜᱮ ᱢᱚᱴᱟ ᱢᱩᱴᱤ ᱵᱷᱟᱹᱜᱤᱼᱟ ᱪᱮᱫᱟ ᱥᱮ ᱢᱟᱱᱮ ᱪᱟᱞᱟᱣ ᱩᱱᱟᱹ ᱜᱤᱫᱽᱨᱟᱹ ᱟᱨ ᱦᱤᱡᱩ ᱢᱟᱱᱮ ᱟᱹᱰᱤ ᱤᱭᱟᱹ ᱧᱚᱜ ᱞᱮ ᱵᱩᱡᱷᱦᱟᱹᱣ ᱮᱫᱟ ᱟᱨ ᱟᱹᱵᱤᱱ ᱠᱷᱟᱱ ᱮᱠᱞᱟ ᱵᱷᱟᱲᱟ ᱯᱷᱟᱲᱟ ᱞᱮ ᱮᱢ ᱠᱮᱵᱤᱱᱟ ᱛᱚ

ᱟᱪᱪᱷᱟ ᱟᱪᱪᱷᱟ ᱛᱚ ᱟᱹᱞᱤᱧ ᱪᱮᱫ ᱞᱤᱧ ᱞᱟᱹᱭ ᱮᱫ ᱛᱮᱦᱮᱸᱱᱟ ᱛᱚ ᱟᱞᱮ ᱱᱚᱰᱮ ᱜᱮᱵᱤᱱ ᱦᱮᱡ ᱞᱮᱱ ᱠᱷᱟᱱ ᱛᱚ ᱟᱹᱰᱤᱜᱮ ᱱᱟᱯᱟᱭᱚᱜᱼᱟ ᱪᱮᱫᱟ ᱥᱮ ᱢᱟᱱᱮ ᱪᱟᱞᱟ ᱦᱤᱡᱩ ᱨᱮ ᱟᱞᱮᱨᱮᱱ ᱠᱚ ᱞᱟᱹᱭ ᱮᱫᱟ ᱢᱚᱴᱟᱢᱩᱴᱤ ᱠᱟᱹᱡ ᱮᱸᱴᱠᱮᱴᱚᱲᱮ ᱵᱩᱡᱷᱟᱹᱜᱼᱟ ᱦᱤᱡᱩ ᱢᱮ ᱤᱭᱟᱹ ᱠᱚᱛᱮ ᱦᱳᱭ ᱚᱱᱟ ᱜᱮᱞᱤᱧ ᱞᱟᱹᱭ ᱮᱫ ᱛᱟᱦᱮᱸᱱᱟ ᱵᱟᱝᱠᱷᱟᱱ ᱫᱚ ᱟᱨ ᱚᱠᱟ ᱤᱭᱟᱹ ᱠᱟᱵᱟᱰᱤ ᱠᱷᱮᱞ ᱠᱚ ᱜᱟᱱᱚ ᱟᱥᱮ ᱵᱟᱝ ᱥᱮ ᱠᱷᱟᱹᱞᱤ ᱵᱚᱞᱠᱷᱮᱞ ᱜᱮ ᱟᱪᱪᱷᱟ ᱟᱪᱪᱷᱟ ᱟᱨ ᱢᱟᱴᱷ ᱫᱚ ᱢᱟᱴᱷ ᱫᱚ ᱥᱮᱸᱲᱟ ᱜᱮᱛᱟ ᱯᱮᱭᱟᱛᱚ ᱢᱟᱴᱷ ᱥᱮᱸᱲᱟ ᱜᱮᱭᱟ ᱛᱚ ᱟᱨ ᱫᱷᱤᱨᱤ ᱠᱚ ᱯᱟᱪᱮᱫ ᱦᱮᱱᱟ ᱫᱷᱤᱨᱤ ᱠᱚ ᱯᱟᱪᱮᱫ ᱦᱮᱱᱟ ᱢᱟᱴᱷᱨᱮ ᱫᱷᱤᱨᱤ ᱠᱚ ᱯᱟᱪᱮᱫ ᱦᱮᱱᱟ ᱢᱟᱴᱷᱨᱮ ᱦᱳᱭ ᱚᱱᱟ ᱠᱚᱜᱮᱛᱚ ᱤᱭᱟᱹ ᱠᱟᱱᱟ ᱠᱚ ᱡᱮ ᱚᱸᱰᱮ ᱱᱟᱣᱟ ᱜᱚᱰᱟ ᱨᱮ ᱪᱟᱞᱟᱣ ᱟᱨ ᱫᱷᱤᱨᱤ ᱢᱤᱨᱤ ᱡᱩᱫᱤ ᱛᱟᱦᱮᱸᱱᱟ ᱥᱟᱞᱟ ᱯᱩᱴᱩᱨ ᱢᱩᱴᱩᱨ ᱠᱟᱛᱮᱫ ᱵᱚᱱ ᱦᱤᱡᱩᱼᱟ ᱚᱱᱮ ᱚᱱᱠᱟ ᱠᱚ ᱤᱭᱟᱹᱭᱮᱫ ᱛᱮᱦᱮᱱᱟ ᱟᱫᱚ ᱚᱱᱟ ᱛᱮᱜᱤᱞᱤᱧ ᱞᱟᱹᱭ ᱮᱫᱟ ᱡᱮ ᱟᱹᱵᱤᱱ ᱜᱮ ᱦᱤᱡᱩᱵᱤᱱ

ᱦᱳᱭ ᱦᱳᱭ ᱫᱚᱨᱠᱟᱨ ᱦᱩᱭᱩᱼᱟ ᱱᱚᱰᱮ ᱜᱮ ᱵᱟᱥᱟ ᱦᱩᱭᱩᱜ ᱛᱟᱹᱵᱤᱱᱟ ᱵᱟᱨᱯᱮ ᱪᱟᱸᱫᱳ ᱜᱟᱱ ᱟᱨᱠᱤ ᱦᱮᱸ ᱠᱞᱟᱵᱽ ᱚᱲᱟ ᱦᱮᱱᱟ ᱛᱟᱞᱮᱭᱟ ᱠᱞᱟᱵᱽ ᱚᱲᱟ ᱦᱮᱱᱟᱼᱟ ᱚᱱᱰᱮ ᱜᱮ ᱵᱚᱨᱚᱝ ᱜᱤᱛᱤᱡ ᱫᱩᱲᱩᱵ ᱠᱚ ᱫᱟᱠᱟ ᱡᱚᱢ ᱠᱚ ᱵᱚᱨᱚᱝ ᱡᱚᱛᱚ ᱵᱮᱵᱚᱥᱛᱟ ᱦᱩᱭᱩᱼᱟ ᱟᱨᱠᱤ ᱡᱟᱦᱟᱸ ᱱᱟᱜ ᱫᱚ ᱟᱫᱚ ᱪᱮᱫ ᱚᱠᱟᱴᱟᱜ ᱵᱩᱴ ᱫᱚᱨᱠᱟᱨᱚᱜᱼᱟ ᱚᱻ ᱦᱳᱭ ᱦᱳᱭ ᱚᱱᱟ ᱜᱮᱛᱚᱞᱤᱧ ᱞᱟᱹᱭᱮᱫᱟ ᱟᱹᱵᱤᱱ ᱵᱤᱱ ᱦᱤᱡᱩᱼᱟ ᱟᱹᱵᱤᱱᱟᱜ ᱛᱚ ᱵᱮᱛᱚᱱ ᱛᱚ ᱮᱢ ᱦᱩᱭᱩ ᱟᱥᱮ ᱦᱮᱸ ᱦᱮᱸ ᱦᱮᱸ ᱦᱮᱸ ᱦᱮᱸ ᱦᱟᱸ ᱦᱟᱸ ᱦᱟᱸ ᱦᱟᱸ ᱴᱷᱤᱠ ᱦᱮᱸ ᱦᱮᱸ ᱱᱚᱰᱮᱱᱟᱜ ᱰᱟᱹᱦᱤᱦᱚ ᱵᱷᱟᱹᱜᱤ ᱜᱮᱛᱟ ᱞᱮᱭᱟ ᱦᱚᱸ ᱦᱚᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ